ᱥᱚᱨᱦᱟᱭ ᱯᱚᱨᱚᱵᱽ ᱠᱚᱨᱮ ᱫᱚ ᱤᱧ ᱫᱚ ᱯᱨᱚᱛᱷᱚᱢ ᱨᱮᱜᱤᱧ ᱵᱮᱱᱟᱣᱟ ᱡᱤᱞ ᱡᱤᱞ ᱫᱟᱠᱟ ᱩᱛᱩ ᱵᱟᱱᱟᱨ ᱜᱮ ᱛᱟᱦᱮᱱᱟ ᱟᱫᱚ ᱚᱱᱟ ᱫᱚ ᱡᱤᱞ ᱠᱟᱱ ᱢᱮᱨᱚᱢ ᱡᱤᱞ ᱦᱳᱠ ᱥᱤᱢ ᱡᱤᱞ ᱦᱳᱠ ᱮᱵᱟᱨ ᱥᱩᱠᱨᱤ ᱡᱤᱞ ᱦᱳᱠ ᱚᱱᱟ ᱫᱚ ᱛᱟᱦᱮᱱ ᱜᱮᱭᱟ ᱟᱨ ᱚᱱᱟ ᱥᱟᱶᱛᱮ ᱛᱟᱦᱮᱱᱟ ᱫᱟᱹᱞ ᱫᱟᱹᱞ ᱟᱨ ᱥᱚᱵᱽᱡᱤ ᱠᱚ ᱛᱟᱦᱮᱱᱟ ᱮᱵᱟᱨ ᱟᱭᱢᱟ ᱨᱚᱠᱚᱢ ᱥᱚᱵᱽᱡᱤ ᱟᱨ ᱵᱷᱟᱡᱟ ᱯᱳᱲᱟ ᱩᱱ ᱥᱚᱢᱚᱭ ᱨᱮᱭᱟᱲ ᱥᱚᱢᱚᱭ ᱡᱟ ᱥᱚᱵᱽᱡᱤ ᱠᱚ ᱧᱟᱢᱚᱜ ᱚᱱᱟ ᱵᱷᱟᱡᱟ ᱵᱷᱟᱡᱟ ᱡᱚᱢ ᱞᱟᱹᱜᱤᱫ ᱦᱚᱸ ᱛᱟᱦᱮᱱ ᱜᱮᱭᱟ ᱟᱹᱞᱩ ᱠᱚ ᱪᱮᱫ ᱠᱚ ᱵᱷᱟᱡᱟ ᱮᱵᱟᱨ ᱯᱟᱯᱚᱲ ᱛᱟᱦᱮᱱᱟ ᱮᱵᱟᱨ ᱯᱟᱯᱚᱲ ᱛᱟᱦᱮᱱᱟ ᱛᱟᱨᱯᱚᱨᱮ ᱚᱱᱟ ᱥᱚᱸᱜᱮ ᱫᱚ ᱯᱤᱴᱷᱟᱹ ᱨᱮᱭᱟᱜ ᱟᱭᱢᱟ ᱨᱚᱠᱚᱢ ᱟᱭᱴᱮᱢ ᱛᱟᱦᱮᱱᱟ ᱮᱵᱟᱨ ᱥᱩᱱᱩᱢ ᱯᱤᱴᱷᱟᱹ ᱛᱟᱦᱮᱱᱟ ᱠᱷᱟᱯᱨᱟ ᱯᱤᱴᱷᱟᱹ ᱛᱟᱦᱮᱱᱟ ᱮᱵᱟᱨ ᱡᱤᱞ ᱛᱮ ᱡᱤᱞ ᱛᱮ ᱯᱤᱴᱷᱟᱹ ᱵᱮᱱᱟᱣ ᱡᱩᱛᱩᱜ ᱜᱮᱭᱟ ᱥᱮ ᱟᱵᱚ ᱫᱚ ᱥᱩᱡᱤᱼᱴᱩᱡᱤ ᱥᱮ ᱛᱚᱣᱟ ᱛᱮᱦᱚᱸ ᱡᱟᱦᱟᱱᱟᱜ ᱤᱭᱟᱹ ᱵᱚᱱ ᱥᱩᱡᱤ ᱵᱚᱱ ᱵᱮᱱᱟᱣ ᱠᱟᱛᱮᱫ ᱚᱱᱟ ᱯᱤᱴᱷᱟᱹ ᱵᱷᱤᱛᱨᱤ ᱨᱮ ᱵᱷᱚᱨᱟᱣ ᱠᱟᱛᱮᱫ ᱵᱚᱱ ᱯᱤᱴᱷᱟᱹᱭᱟ ᱛᱚ ᱯᱤᱴᱷᱟᱹ ᱠᱚ ᱥᱟᱱᱟᱢ ᱯᱤᱴᱷᱟᱹ ᱡᱤᱞ ᱱᱚᱣᱟ ᱠᱚᱜᱮ